ᱢᱳᱵᱟᱭᱤᱞ ᱫᱚ ᱱᱚᱝᱠᱟ ᱵᱷᱟᱹᱜᱤ ᱠᱟᱹᱢᱤ ᱨᱮ ᱞᱟᱜᱟᱜ ᱡᱤᱱᱤᱥ ᱠᱟᱱ ᱛᱟᱵᱚᱱᱟ ᱡᱟᱦᱟᱸᱭ ᱫᱚ ᱥᱟᱺᱜᱤᱧ ᱨᱮ ᱢᱮᱱᱟᱭᱟ ᱩᱱᱤ ᱢᱳᱵᱟᱭᱤᱞ ᱛᱮᱜᱮ ᱵᱮᱥ ᱵᱟᱹᱲᱤᱡ ᱵᱚᱱ ᱠᱩᱞᱤᱭᱮᱠᱟᱱᱟ ᱟᱨ ᱢᱳᱵᱟᱭᱤᱞ ᱛᱮ ᱡᱮᱢᱚᱱ ᱯᱷᱳᱱ ᱯᱮ ᱛᱮ ᱴᱟᱠᱟ ᱵᱚᱱ ᱵᱷᱮᱡᱟᱭᱫᱟ ᱚᱱᱟ ᱞᱮᱠᱟᱛᱮ ᱥᱟᱺᱜᱤᱧ ᱠᱷᱚᱱᱟᱜ ᱯᱷᱳᱱᱛᱮ ᱨᱚᱯᱚᱲ ᱦᱩᱭᱩᱜ ᱠᱟᱱᱟ ᱚᱱᱟᱛᱮ ᱢᱳᱵᱟᱭᱤᱞ ᱫᱚ ᱟᱹᱰᱤ ᱵᱷᱟᱜᱮ ᱜᱮᱧ ᱢᱚᱱᱮᱭᱟ